ᱦᱮᱸ ᱦᱚᱞᱟ ᱡᱟᱦᱟᱸ ᱜᱟᱹᱰᱤ ᱛᱤᱧ ᱪᱟᱞᱟᱣ ᱞᱮᱱᱟ ᱚᱱᱟ ᱜᱟᱹᱰᱤ ᱢᱟᱭ ᱟᱹᱜᱩ ᱦᱚᱴᱚ ᱠᱟᱹᱫᱤᱧ ᱜᱮ ᱟᱹᱜᱩ ᱦᱚᱴᱚ ᱠᱟᱛᱮᱫ ᱢᱟ ᱠᱟᱹᱣᱰᱤ ᱦᱚᱧ ᱮᱢ ᱠᱟᱫᱮ ᱮᱢ ᱠᱟᱛᱮᱫ ᱢᱟ ᱛᱟᱨᱯᱚᱨᱮ ᱚᱱᱟ ᱜᱟᱹᱰᱤ ᱢᱟ ᱵᱟᱭ ᱟᱹᱜᱩ ᱞᱮᱜ ᱛᱟᱦᱞᱮ ᱠᱟᱹᱣᱰᱤ ᱫᱚᱭ ᱮᱢ ᱫᱟᱲᱮᱜᱼᱟ ᱥᱮ ᱵᱟᱝ ᱮᱢ ᱨᱩᱣᱟᱹᱲ ᱠᱟᱹᱛᱤᱧᱟᱭ ᱥᱮ ᱵᱟᱝ ᱩᱱᱤ ᱨᱩᱣᱟᱹᱲ ᱠᱟᱹᱛᱤᱧᱟ ᱪᱮᱫ ᱞᱮᱠᱟ ᱠᱟᱛᱮᱫ ᱟᱨ ᱵᱟᱠᱷᱟᱱ ᱫᱚ ᱟᱢᱜᱮ ᱢᱮᱛᱟᱭ ᱢᱮ ᱢᱟ ᱠᱟᱹᱣᱰᱤ ᱫᱚ ᱡᱮᱱᱚᱭ ᱨᱩᱣᱟᱹᱲ ᱠᱟᱹᱛᱤᱧ ᱢᱟ ᱟᱨ ᱫᱚᱥᱟᱨᱟᱱ ᱜᱟᱹᱰᱤ ᱟᱵᱟᱨ ᱠᱩᱞ ᱢᱮ ᱢᱟ ᱩᱱᱤ ᱢᱟ ᱵᱟᱭ ᱦᱤᱡᱩᱜ ᱠᱟᱱ ᱩᱱᱤ ᱵᱟ ᱚᱠᱟ ᱥᱮᱫᱼᱮ ᱪᱟᱞᱟᱣ ᱮᱱ